ᱡᱚᱸᱦᱟᱨ ᱜᱮ ᱜᱳᱢᱠᱮ ᱱᱚᱣᱟ ᱫᱚ ᱢᱤᱛᱩᱞ ᱥᱩᱭᱤᱴᱥ ᱫᱳᱠᱟᱱ ᱠᱟᱱᱟ ᱤᱧ ᱠᱷᱚᱧᱡᱚᱯᱩᱨ ᱠᱷᱚᱱ ᱯᱚᱢᱤᱞᱟᱧ ᱞᱟᱹᱭ ᱫᱟ ᱢᱮᱱᱫᱟᱹᱧ ᱜᱚᱢᱠᱮ ᱟᱯᱮᱭᱟᱜ ᱫᱚᱠᱟᱱ ᱨᱮ ᱪᱮᱫ ᱦᱮᱲᱮᱢᱟᱜ ᱡᱚᱢᱟᱜ ᱧᱟᱢ ᱫᱟᱲᱮᱭᱟᱜᱼᱟ ᱢᱮᱱᱠᱷᱟᱱ ᱟᱞᱮᱭᱟᱜ ᱵᱟᱭᱤᱥ ᱟᱥᱟᱲ ᱫᱤᱱᱨᱮ ᱵᱟᱯᱞᱟ ᱢᱮᱱᱟᱜᱼᱟ ᱚᱱᱟ ᱞᱟᱹᱜᱤᱫᱛᱮ ᱠᱤᱪᱷᱩ ᱦᱮᱲᱮᱢ ᱡᱚᱢᱟᱜ ᱚᱰᱟᱨ ᱤᱧ ᱠᱷᱚᱡ ᱠᱟᱱᱟ ᱟᱪᱪᱷᱟ ᱪᱮᱫ ᱪᱮᱫ ᱡᱚᱢᱟᱜ ᱠᱚ ᱧᱟᱢ ᱫᱟᱲᱮᱭᱟᱜᱼᱟ ᱤᱧ ᱫᱩᱧ ᱦᱟᱛᱟᱣᱟ ᱯᱮ ᱥᱚ ᱯᱤᱥ ᱥᱚᱱᱫᱮᱥ ᱦᱟᱡᱟᱨ ᱯᱤᱥ ᱫᱟᱜ ᱞᱟᱹᱰᱩ ᱯᱚᱱᱮᱨᱳ ᱠᱮᱡᱤ ᱫᱳᱭ ᱱᱚᱣᱟ ᱫᱤᱱᱨᱮ ᱪᱮᱫ ᱱᱚᱣᱟ ᱠᱚ ᱚᱰᱟᱨ ᱮᱢ ᱮᱢ ᱫᱟᱲᱮ ᱟᱹᱧᱟ ᱟᱪᱪᱷᱟ ᱴᱷᱤᱠ ᱜᱮᱭᱟ ᱡᱚᱫᱤ ᱦᱮᱸ ᱠᱷᱟᱱ ᱱᱚᱣᱟ ᱠᱚ ᱪᱮᱛᱟᱱᱨᱮ ᱡᱟᱸᱦᱟᱱ ᱪᱷᱟᱹᱲ ᱤᱧ ᱧᱟᱢᱟ ᱥᱮ ᱵᱟᱝ ᱚᱠᱟ ᱪᱮᱛᱟᱱᱨᱮ ᱪᱮᱫ ᱞᱮᱠᱟ ᱪᱷᱟᱹᱲ ᱤᱧ ᱧᱟᱢᱟ ᱴᱷᱤᱠ ᱜᱮᱭᱟ ᱠᱟᱛᱷᱟ ᱛᱟᱸᱦᱮᱭᱮᱱᱟ ᱡᱚᱸᱦᱟᱨ ᱜᱮ